ᱟᱞᱮ ᱫᱚ ᱦᱩᱲᱩ ᱠᱚᱜᱮᱞᱮ ᱪᱟᱥᱟ ᱟᱨ ᱞᱚᱥᱚᱫᱟᱞᱮ ᱨᱚᱦᱚᱭ ᱨᱚᱦᱚᱭᱟᱞᱮ ᱛᱚᱞᱟᱭᱟᱞᱮ ᱤᱨᱟᱞᱮ ᱥᱟᱢᱴᱟᱣᱟᱞᱮ ᱛᱚᱞᱟᱞᱮ ᱟᱨ ᱛᱚᱞ ᱠᱟᱛᱮᱫ ᱞᱮ ᱟᱹᱜᱩᱭᱟ ᱟᱹᱜᱩ ᱠᱟᱛᱮᱞᱮ ᱫᱟᱞᱟ ᱥᱟᱯᱷᱟᱭᱟᱞᱮ ᱦᱟᱹᱨ ᱥᱟᱸᱵᱟᱣᱟᱞᱮ ᱟᱨ ᱚᱱᱟ ᱠᱚ ᱪᱟᱵᱟ ᱞᱮᱱᱠᱷᱟᱱ ᱫᱚ ᱮᱢᱟᱱ ᱛᱮᱭᱟᱜ ᱞᱮ ᱪᱟᱥᱟ ᱵᱷᱮᱲᱣᱟ ᱠᱚ ᱮᱢᱟᱱ ᱠᱚ ᱜᱟᱰᱟ ᱫᱟᱨᱮ ᱦᱚᱲ ᱠᱟᱱ ᱫᱚᱞᱮ ᱠᱷᱟᱱᱯᱷᱩᱴ ᱠᱚ ᱮᱢᱟᱱ ᱠᱚ ᱟᱨ ᱟᱞᱮ ᱫᱚ ᱟᱞᱤᱧ ᱤᱧ ᱫᱚ ᱰᱷᱮᱨ ᱯᱚᱥᱟᱣᱧᱟ ᱦᱩᱲᱩ ᱪᱟᱥᱜᱮ ᱚᱸᱰᱮ ᱠᱷᱚᱱᱜᱮ ᱡᱮᱛᱮᱭᱟᱜ ᱦᱩᱭᱩᱜᱼᱟ ᱥᱩᱱᱩᱢ ᱵᱩᱞᱩᱝ ᱦᱚᱸ ᱮᱢᱟᱱ ᱦᱚᱸ ᱦᱩᱲᱩ ᱟᱹᱠᱷᱨᱤᱧ ᱠᱟᱛᱮᱫ ᱠᱟᱹᱢᱤ ᱦᱚᱸ ᱦᱩᱲᱩ ᱛᱮᱦᱚᱸ ᱞᱮ ᱠᱟᱢᱤ ᱪᱚ ᱠᱚᱣᱟ ᱚᱱᱟᱛᱮᱜᱮ ᱚᱸᱰᱮᱠᱷᱚᱱᱜᱮ ᱟᱞᱮ ᱯᱩᱭᱥᱟᱹᱞᱮ ᱚᱰᱚᱠᱟ ᱟᱨ ᱚᱸᱰᱮ ᱠᱷᱚᱱᱜᱮ ᱠᱟᱹᱢᱤ ᱠᱟᱛᱮᱫ ᱞᱮ ᱚᱰᱚᱠᱟ ᱯᱚᱭᱥᱟ ᱠᱚ